ᱱᱮᱛᱟᱨ ᱠᱚ ᱦᱟᱲᱟᱢᱼᱵᱩᱰᱦᱤ ᱠᱚᱫᱚ ᱡᱚᱛᱚᱱ ᱞᱟᱹᱠᱛᱤᱜ ᱠᱟᱱᱟ ᱡᱚᱢᱼᱧᱩ ᱨᱮ ᱫᱟᱬᱟᱼᱵᱟᱲᱟ ᱦᱚᱸ ᱨᱮ ᱫᱟᱠᱟᱼᱩᱛᱩ ᱠᱚ ᱡᱚᱢ ᱠᱟᱛᱮᱫ ᱵᱮᱥ ᱨᱮᱵᱚ ᱫᱚᱦᱚ ᱠᱚ ᱠᱷᱟᱱ ᱡᱚᱛᱚ ᱦᱚᱲᱟᱜ ᱜᱮ ᱱᱟᱯᱟᱭᱚᱜ ᱜᱮᱭᱟ ᱱᱚᱣᱟ ᱟᱵᱚ ᱡᱩᱫᱤ ᱦᱮᱝᱲᱟᱵᱚ ᱛᱟᱦᱮᱭ ᱮᱱᱟ ᱮᱱᱠᱷᱟᱱ ᱦᱟᱲᱟᱢᱼᱵᱩᱰᱦᱤ ᱫᱚ ᱛᱤᱥ ᱨᱮᱦᱚᱸ ᱵᱟᱠᱚ ᱛᱤᱥᱴᱟᱹᱜᱼᱟ ᱢᱟᱱᱮ ᱪᱮᱫ ᱫᱟᱠᱟᱼᱩᱛᱩᱭ ᱥᱩᱨ ᱫᱟᱲᱮᱭᱟᱜᱼᱟ ᱪᱮ ᱨᱟᱱᱼᱢᱩᱨᱜᱟᱹᱱ ᱟᱵᱚ ᱛᱮᱜᱮ ᱩᱱᱠᱩ ᱫᱚᱵᱚᱱ ᱧᱟᱢ ᱟᱠᱚ ᱠᱷᱟᱱ ᱵᱚᱦᱚᱜ ᱦᱟᱹᱥᱩ ᱞᱟᱡ ᱦᱟᱹᱥᱩ ᱡᱚᱛᱚᱣᱟᱜ ᱜᱮᱵᱚᱱ ᱡᱚᱛᱚᱱ ᱞᱮᱠᱚ ᱠᱷᱟᱱ ᱜᱮ ᱡᱚᱛᱚ ᱟᱵᱚ ᱵᱮᱥ ᱨᱮᱵᱚᱱ ᱛᱟᱦᱮᱱᱟ ᱦᱟᱲᱟᱢᱼᱵᱩᱲᱦᱤ ᱠᱚᱣᱟᱜ ᱡᱚᱢᱼᱧᱩ ᱚᱵᱚᱦᱮᱲᱟ ᱵᱟᱝ ᱠᱟᱛᱮᱫ ᱵᱮᱥ ᱨᱮ ᱵᱚ ᱫᱚᱦᱚ ᱠᱚᱣᱟ ᱟᱨ ᱜᱚᱲᱚᱢ ᱠᱩᱲᱤ ᱠᱚ ᱜᱚᱲᱚᱢ ᱠᱚᱲᱟ ᱠᱚ ᱥᱟᱞᱟᱜ ᱞᱟᱸᱫᱟ ᱮᱱᱮᱡᱼᱥᱮᱨᱮᱧ ᱡᱚᱛᱚᱣᱟᱜ ᱜᱮᱠᱚ ᱟᱹᱭᱩᱨᱟ ᱟᱹᱭᱩᱨ ᱠᱟᱛᱮᱫ ᱦᱟᱲᱟᱢᱼᱵᱩᱰᱷᱤ ᱫᱚ ᱠᱚ ᱛᱟᱦᱮᱱ ᱠᱟᱱ ᱜᱮᱭᱟ ᱟᱨ ᱛᱟᱦᱮᱸ ᱞᱟᱹᱜᱤᱫ ᱪᱮᱥᱴᱟᱭᱟ ᱵᱚ ᱡᱮᱢᱚᱱ ᱟᱹᱰᱤ ᱫᱤᱱ ᱫᱷᱟᱹᱵᱤᱡ ᱠᱚ ᱛᱟᱦᱮᱱᱢᱟ ᱟᱨᱚ ᱴᱷᱤᱠ ᱨᱮ ᱡᱚᱢᱼᱧᱩᱢ ᱮᱢᱟᱭ ᱠᱷᱟᱱ ᱫᱟᱬᱟᱼᱵᱟᱲᱟ ᱞᱮᱠᱷᱟᱱ ᱜᱮ ᱩᱱᱤ ᱦᱚᱲᱫᱚ ᱵᱮᱥ ᱨᱮᱜᱮ ᱛᱟᱦᱮᱱᱟᱭ ᱟᱞᱮᱭᱤᱡ ᱵᱩᱰᱷᱤ ᱠᱚᱦᱚᱸ ᱟᱹᱰᱤ ᱵᱚᱨᱥᱚ ᱠᱚ ᱛᱟᱦᱮᱸ ᱞᱮᱱᱟ ᱡᱚᱢᱼᱧᱩ ᱵᱮᱥ ᱨᱮᱠᱚ ᱮᱢ ᱞᱮᱱᱠᱷᱟᱱ ᱜᱮ ᱩᱱᱠᱩ ᱫᱚ ᱵᱮᱥ ᱨᱮᱜᱮ ᱠᱚ ᱛᱟᱦᱮᱱᱟ ᱮᱱᱮᱡᱼᱥᱮᱨᱮᱧ ᱦᱚᱸᱠᱚ ᱤᱫᱤᱭᱟ ᱤᱫᱤ ᱯᱚᱨᱮᱦᱚᱸ ᱤᱫᱤ ᱯᱚᱨᱮ ᱜᱚᱲᱚᱢ ᱠᱩᱲᱤ ᱜᱚᱲᱚᱢ ᱠᱚᱲᱟ ᱠᱚ ᱡᱚᱛᱚ ᱠᱚ ᱥᱟᱶᱛᱮ ᱠᱚ ᱤᱫᱤ ᱠᱚᱣᱟ ᱟᱨ ᱵᱮᱥ ᱨᱮᱠᱚ ᱛᱟᱦᱮᱱ ᱠᱟᱱ ᱛᱟᱦᱮᱸ